ᱦᱮᱞᱳ ᱫᱤᱞᱤᱯ ᱚᱠᱟᱨᱮ ᱢᱮᱱᱟᱢᱟ ᱛᱟᱞᱟᱝ ᱟᱨᱮ ᱤᱭᱟᱹ ᱵᱮᱝᱠ ᱨᱮ ᱤᱧᱟᱹᱜ ᱟᱫᱷᱟᱨ ᱠᱟᱨᱰ ᱞᱤᱝᱠ ᱦᱩᱭᱩᱜᱼᱟ ᱚᱱᱟ ᱚᱠᱟ ᱞᱮᱠᱟᱧ ᱞᱤᱝᱠᱟ ᱠᱟᱹᱴᱤᱡ ᱜᱷᱚᱲᱚᱧᱚᱜ ᱟᱹᱧ ᱢᱮᱥᱮ ᱟᱨ ᱵᱟᱠᱷᱟᱡ ᱪᱮᱫ ᱰᱚᱠᱩᱢᱮᱱᱴᱥ ᱠᱚ ᱪᱮᱫ ᱞᱮᱠᱟ ᱞᱟᱜᱟᱜᱼᱟ ᱢᱟᱥᱮ ᱞᱟᱹᱭᱧᱚᱜ ᱟᱹᱧᱢᱮ ᱟᱫᱷᱟᱨ ᱠᱟᱨᱰ ᱠᱚ ᱯᱮᱱ ᱠᱟᱨᱰ ᱠᱚ ᱟᱨ ᱡᱟᱦᱟᱸ ᱯᱷᱳᱴᱳ ᱠᱚᱥᱮ ᱪᱮᱫ ᱠᱚ ᱞᱟᱜᱟᱜᱼᱟ ᱢᱟᱥᱮ ᱠᱟᱹᱴᱤᱡ ᱜᱟᱞᱚᱪ ᱠᱟᱛᱮᱫ ᱞᱟᱹᱭ ᱧᱚᱜ ᱟᱹᱧ ᱢᱮᱥᱮ ᱮᱱᱠᱷᱟᱱ ᱫᱚ ᱚᱱᱟ ᱦᱤᱥᱟᱹᱵᱛᱮ ᱚᱱᱟ ᱥᱟᱢᱟᱱ ᱠᱚ ᱥᱟᱵ ᱥᱟᱯᱟᱵ ᱟᱛᱮᱫ ᱤᱫᱤ ᱦᱩᱭᱩᱜᱼᱟ ᱟᱨ ᱟᱵᱤᱱ ᱦᱚᱸ ᱠᱟᱹᱴᱤᱡ ᱥᱚᱸᱜᱮ ᱫᱷᱟᱨᱟᱭ ᱦᱤᱡᱩᱜ ᱵᱤᱱ ᱥᱮ ᱢᱤᱫᱷᱟᱹ ᱥᱟᱶ ᱥᱟᱶ ᱛᱮᱞᱟᱝ ᱥᱮᱱᱚᱜᱼᱟ ᱟᱨ ᱚᱱᱟ ᱯᱷᱟᱨᱟᱢ ᱠᱚ ᱚᱠᱟ ᱞᱮᱠᱟ ᱠᱚ ᱯᱷᱤᱞᱟᱯᱟ ᱟᱹᱞᱤᱧ ᱢᱟ ᱩᱱᱟᱹᱜ ᱢᱟ ᱵᱟᱹᱞᱤᱧ ᱵᱟᱰᱟᱭᱟ ᱚᱱᱟ ᱠᱷᱟᱛᱤᱨᱤᱧ ᱢᱮᱛᱟᱵᱤᱱ ᱠᱟᱱᱟ ᱵᱟᱝ ᱟᱵᱤᱱ ᱠᱟᱹᱴᱤᱡ ᱦᱮᱡ ᱠᱟᱛᱮᱜ ᱜᱚᱲᱚ ᱧᱚᱜ ᱟᱹᱞᱤᱧ ᱵᱤᱱ